ᱤᱧ ᱫᱚ ᱠᱚᱞᱯᱚᱱᱟ ᱦᱟᱸᱥᱫᱟᱣᱟᱜ ᱥᱮᱹᱨᱮᱹᱧᱤᱧ ᱠᱩᱥᱤᱭᱟᱜᱼᱟ ᱥᱮᱹᱨᱮᱹᱧ ᱚᱞᱤᱡ ᱫᱚ ᱩᱱᱤ ᱜᱮ ᱟᱨ ᱟᱹᱰᱤ ᱱᱟᱯᱟᱭ ᱜᱮ ᱥᱮᱹᱨᱮᱹᱧ ᱫᱟᱲᱮᱭᱟᱜᱼᱟ ᱨᱟᱦᱟ ᱠᱚ ᱠᱟᱛᱷᱟ ᱠᱚ ᱫᱚᱢᱮᱧ ᱠᱩᱥᱤᱭᱟᱜᱼᱟ ᱟᱨ ᱚᱱᱟ ᱥᱟᱶᱛᱮ ᱯᱩᱨᱱᱤᱢᱟ ᱢᱟᱱᱰᱤ ᱦᱚᱸᱧ ᱠᱩᱥᱤᱭᱟᱭ ᱜᱮᱭᱟ ᱩᱱᱤ ᱦᱚᱸ ᱟᱹᱰᱤ ᱱᱟᱯᱟᱭ ᱱᱟᱯᱟᱭ ᱥᱮᱹᱨᱮᱹᱧ ᱛᱟᱭ ᱟᱨ ᱥᱤᱝᱨᱟᱭ ᱰᱤᱜᱤᱨ ᱥᱚᱨᱮᱱ ᱩᱱᱠᱤᱱ ᱦᱚᱸ ᱫᱚᱢᱮᱧ ᱠᱩᱥᱤᱭᱟ ᱠᱤᱱᱟ